ᱚᱠᱚᱭᱮᱢ ᱞᱟᱹᱭᱮᱫᱼᱟ ᱳ ᱟᱪᱪᱷᱟ ᱟᱫᱚ ᱳ ᱱᱚᱸᱰᱮ ᱫᱚ ᱵᱷᱟᱹᱜᱤᱼᱵᱷᱟᱹᱜᱤ ᱫᱟᱬᱟᱱ ᱫᱚ ᱱᱚᱸᱰᱮ ᱢᱤᱫᱴᱟᱱ ᱢᱟᱱᱮ ᱯᱟᱛᱟ ᱞᱟᱜᱟᱜᱼᱟ ᱛᱚ ᱱᱚᱸᱰᱮ ᱫᱚ ᱦᱩᱭᱩᱜ ᱠᱟᱱᱟ ᱤᱭᱟᱹ ᱨᱮ ᱵᱟᱹᱨᱱᱤᱜᱷᱟᱴ ᱚᱸᱰᱮ ᱯᱟᱛᱟ ᱦᱩᱭᱩᱜᱼᱟ ᱪᱟᱹᱛ ᱵᱚᱸᱜᱟ ᱦᱚᱸᱜᱼᱚᱭ ᱥᱩᱨᱱᱟ ᱪᱟᱹᱛ ᱵᱚᱸᱜᱟ ᱠᱚ ᱯᱟᱛᱟᱭᱟ ᱚᱸᱰᱮ ᱫᱟᱬᱟᱱ ᱞᱟᱹᱜᱤᱫ ᱫᱚ ᱵᱮᱥ ᱡᱟᱭᱜᱟ ᱠᱟᱱᱟ ᱚᱸᱰᱮ ᱦᱚᱸ ᱟᱨ ᱢᱤᱫᱴᱟᱱ ᱢᱮᱱᱟᱜᱼᱟ ᱟᱡᱚᱫᱤᱭᱟᱹ ᱟᱡᱚᱫᱤᱭᱟᱹ ᱨᱮᱦᱚᱸ ᱢᱚᱡᱽᱜᱮ ᱢᱚᱡᱽ ᱜᱮᱭᱟ ᱢᱟᱱᱮ ᱡᱟᱭᱜᱟ ᱠᱚᱫᱚ ᱫᱟᱬᱟᱱ ᱞᱟᱹᱜᱤᱫ ᱫᱚ ᱯᱟᱛᱟ ᱫᱚ ᱚᱸᱰᱮ ᱫᱚ ᱢᱟᱱᱮ ᱫᱟᱬᱟ ᱵᱟᱲᱟᱭ ᱞᱮᱠᱟ ᱡᱟᱭᱜᱟ ᱯᱟᱛᱟ ᱫᱚ ᱵᱟᱝ ᱢᱟᱱᱮ ᱫᱟᱬᱟ ᱞᱮᱠᱟ ᱢᱮᱱᱟᱜᱼᱟ ᱡᱟᱭᱜᱟ ᱪᱟᱞᱟᱣ ᱫᱚ ᱚᱸᱰᱮ ᱴᱨᱮᱹᱱ ᱛᱮ ᱴᱨᱮᱹᱱ ᱛᱮᱦᱚᱸ ᱦᱮᱡ ᱜᱟᱱᱚᱜ ᱜᱮᱭᱟ ᱴᱨᱮᱹᱱ ᱠᱚᱛᱮ ᱵᱟᱥ ᱠᱚᱛᱮ ᱢᱟᱱᱮ ᱡᱷᱚᱛᱚ ᱛᱮᱜᱮ ᱥᱩᱵᱤᱫᱟ ᱢᱮᱱᱟᱜᱼᱟ ᱛᱟᱦᱮᱸ ᱠᱚᱨᱮᱱᱟᱜ ᱡᱟᱭᱜᱟ ᱫᱚ ᱢᱮᱱᱟᱜ ᱜᱮᱭᱟ ᱚᱱᱮ ᱥᱟᱵ ᱠᱟᱜ ᱢᱮ ᱡᱮᱢᱚᱱ ᱨᱚᱜᱷᱩᱱᱟᱛᱷᱯᱩᱨ ᱨᱮ ᱟᱨ ᱦᱟᱱᱛᱮ ᱨᱮᱦᱚᱸ ᱚᱱᱟ ᱯᱩᱨᱩᱞᱤᱭᱟᱹ ᱠᱚᱨᱮ ᱡᱚᱢ ᱧᱩ ᱦᱚᱸ ᱴᱷᱤᱠᱼᱴᱷᱟᱠ ᱜᱮᱭᱟ ᱦᱳᱴᱮᱞ ᱠᱚᱨᱮᱢ ᱡᱚᱢᱼᱧᱩ ᱫᱟᱲᱮᱭᱟᱜᱼᱟ ᱡᱚᱢᱟᱜ ᱠᱚ ᱵᱷᱟᱹᱞᱤ ᱧᱟᱢᱚᱜ ᱜᱮᱭᱟ ᱥᱟᱱᱟᱢᱟᱜ ᱫᱟᱠᱟ ᱩᱛᱩ ᱡᱟᱦᱟᱱᱟᱜ ᱜᱮᱢ ᱢᱟᱱᱮᱢ ᱡᱚᱢ ᱥᱟᱱᱟᱢᱮ ᱡᱚᱛᱚ ᱞᱮᱠᱟᱱᱟᱜ ᱧᱟᱢᱚᱜᱼᱟ ᱯᱩᱨᱩᱞᱤᱭᱟᱹ ᱱᱚᱸᱰᱮ ᱵᱩᱨᱩ ᱠᱚ ᱵᱩᱨᱩ ᱠᱚᱫᱚ ᱢᱮᱱᱟᱜᱼᱟ ᱨᱚᱜᱷᱩᱱᱟᱛᱷᱯᱩᱨ ᱨᱮ ᱢᱤᱫᱴᱟᱝ ᱵᱩᱨᱩ ᱢᱮᱱᱟᱜᱼᱟ ᱛᱟᱨᱯᱚᱨᱮ ᱚᱱᱮ ᱯᱟᱧᱪᱮᱛ ᱵᱩᱨᱩ ᱢᱮᱱᱟᱜᱼᱟ ᱛᱟᱨᱯᱚᱨᱮ ᱦᱟᱱᱟ ᱚᱡᱳᱡᱫᱽᱫᱷᱟ ᱵᱩᱨᱩ ᱠᱚᱫᱚ ᱢᱮᱱᱟᱜ ᱜᱮᱭᱟ ᱦᱚᱸ ᱦᱮᱸ ᱛᱟᱦᱞᱮ ᱴᱷᱤᱠᱜᱮᱭᱟ ᱦᱮᱸ ᱦᱮᱸ